ᱦᱮᱸ ᱟᱢ ᱚᱠᱚᱭᱮᱢ ᱟᱫᱚ ᱟᱢ ᱠᱷᱚᱱ ᱩᱱᱤ ᱪᱮᱫ ᱛᱟᱭ ᱧᱩᱛᱩᱢ ᱜᱨᱟᱢ ᱟᱢᱠᱷᱳᱭ ᱯᱳᱥᱴ ᱨᱟᱭᱯᱩᱨ ᱤᱞᱟᱢ ᱵᱟᱡᱟᱨ ᱵᱤᱨᱵᱷᱩᱢ ᱵᱤᱨᱵᱷᱩᱢ ᱟᱞᱮ ᱱᱚᱸᱰᱮ ᱛᱚ ᱥᱟᱱᱛᱟᱲᱤ ᱛᱮᱞᱮ ᱯᱟᱲᱦᱟᱣᱮᱫ ᱠᱚᱣᱟ ᱥᱟᱱᱛᱟᱞᱤ ᱢᱟᱫᱽᱫᱷᱚᱢᱛᱮ ᱚᱞᱪᱤᱠᱤ ᱦᱚᱨᱚᱯᱷ ᱛᱮ ᱯᱟᱲᱦᱟᱣ ᱦᱩᱭᱩᱜ ᱠᱟᱱᱟ ᱟᱫᱚ ᱱᱚᱸᱰᱮ ᱫᱚ ᱥᱤᱥᱩ ᱚᱣᱟᱱ ᱠᱷᱚᱡ ᱞᱮ ᱦᱟᱛᱟᱣᱮᱫ ᱠᱚᱣᱟ ᱞᱟᱹᱴᱩ ᱠᱚᱫᱚ ᱵᱟᱝ ᱟᱫᱚ ᱡᱮᱦᱮᱛᱩ ᱟᱢ ᱫᱚ ᱞᱟᱹᱴᱩ ᱠᱞᱟᱥ ᱨᱮᱱ ᱠᱟᱱᱟᱢ ᱟᱢ ᱮᱢᱱᱤᱢ ᱪᱮᱫ ᱫᱟᱲᱮᱭᱟᱜᱼᱟ ᱟᱞᱮᱴᱷᱮᱱ ᱠᱷᱚᱱ ᱢᱟᱱᱮ ᱵᱚᱨᱱᱚᱯᱚᱨᱤᱪᱚᱭ ᱥᱮ ᱚᱞᱪᱤᱠᱤ ᱦᱚᱨᱚᱯ ᱚᱱᱟᱠᱚᱢ ᱥᱮᱲᱟ ᱫᱟᱲᱮᱭᱟᱜᱼᱟ ᱱᱤᱭᱟᱹᱞᱮ ᱢᱮᱱ ᱫᱟᱲᱮᱣᱟᱢᱟ ᱟᱞᱮ ᱞᱮ ᱯᱟᱞᱚᱱᱮᱫ ᱠᱟᱱ ᱜᱮᱭᱟ ᱯᱟᱸᱪᱮᱭ ᱢᱮ ᱡᱚᱱᱢᱚ ᱫᱤᱱ ᱞᱮ ᱯᱟᱞᱚᱱᱮᱫ ᱠᱟᱱ ᱜᱮᱭᱟ ᱟᱞᱮ ᱯᱚᱱᱰᱤᱛ ᱨᱚᱜᱷᱩᱱᱟᱛᱷ ᱢᱩᱨᱢᱩᱣᱟᱜ ᱠᱤᱛᱟᱹᱵ ᱠᱚ ᱦᱩᱭᱩᱜ ᱠᱟᱱᱟ ᱡᱮᱢᱚᱱ ᱚᱞ ᱪᱮᱢᱮᱫ ᱮᱞᱠᱷᱟ ᱨᱚᱱᱚᱲ ᱮᱢᱟᱱ ᱠᱚ ᱯᱚᱛᱚᱵ ᱯᱩᱛᱷᱤ ᱞᱮ ᱯᱟᱲᱦᱟᱣᱮᱫ ᱠᱚᱣᱟ ᱦᱮᱸ ᱦᱮᱸ ᱪᱟᱞᱟᱣᱮᱱ ᱥᱮᱨᱢᱟ ᱠᱷᱚᱱ ᱟᱞᱮ ᱦᱩᱞ ᱢᱟᱦᱟ ᱞᱮ ᱯᱟᱞᱚᱱᱫᱟ ᱟᱞᱮ ᱱᱚᱣᱟ ᱪᱳᱯᱟᱦᱟᱲᱤ ᱤᱛᱩᱱ ᱟᱥᱲᱟ ᱠᱷᱚᱱ ᱟᱞᱮ ᱢᱤᱫᱴᱮᱱ ᱟᱞᱮ ᱢᱤᱫᱴᱮᱡ ᱦᱩᱰᱤᱧ ᱢᱟᱪᱷᱟ ᱦᱩᱞ ᱢᱟᱦᱟ ᱞᱮ ᱥᱟᱯᱲᱟᱣ ᱟᱠᱟᱫᱟ ᱱᱚᱣᱟ ᱥᱟᱯᱲᱟᱣ ᱨᱮᱫᱚ ᱩᱫᱽᱫᱮᱥᱚ ᱫᱚ ᱦᱩᱭᱩᱜ ᱠᱟᱱᱟ ᱱᱟᱣᱟ ᱯᱟᱹᱴᱷᱩᱣᱟᱹ ᱠᱩᱲᱤᱼᱠᱚᱲᱟ ᱪᱮᱠᱟᱛᱮᱠᱚ ᱵᱟᱰᱟᱭᱟ ᱦᱩᱞ ᱫᱚ ᱪᱮᱫ ᱠᱟᱱᱟ ᱦᱩᱞ ᱫᱚ ᱢᱤᱫᱴᱮᱱ ᱟᱹᱫᱤᱵᱟᱹᱥᱤ ᱥᱮ ᱥᱟᱱᱛᱟᱲ ᱠᱚᱣᱟᱜ ᱢᱤᱫᱴᱮᱱ ᱵᱤᱫᱨᱳᱦᱚ ᱠᱟᱱᱟ ᱱᱚᱣᱟ ᱫᱚ ᱟᱴᱷᱮᱨᱚ ᱯᱚᱧᱪᱟᱱᱱᱚ ᱥᱟᱞ ᱨᱮ ᱛᱤᱨᱤᱥᱮ ᱡᱩᱱ ᱦᱤᱞᱳᱜ ᱥᱤᱫᱼᱠᱟᱱᱩ ᱠᱚᱣᱟᱜ ᱦᱚᱦᱚᱛᱮ ᱤᱝᱨᱮᱡ ᱥᱟᱣᱠᱤᱱ ᱛᱩᱯᱩᱫ ᱞᱮᱱᱟ ᱩᱱᱠᱤᱱᱟᱜ ᱩᱫᱽᱫᱷᱮᱥᱚ ᱫᱚ ᱛᱟᱦᱮᱸ ᱠᱟᱱ ᱛᱟᱹᱠᱤᱱᱟ ᱟᱵᱚᱣᱟᱜ ᱫᱤᱥᱚᱢ ᱟᱵᱚᱣᱟᱜ ᱨᱟᱡ ᱟᱵᱚᱣᱟᱜ ᱦᱟᱥᱟ ᱟᱵᱚᱣᱟᱜ ᱫᱤᱥᱚᱢ ᱱᱤᱭᱟᱹᱜᱮ ᱩᱱᱠᱤᱱᱟᱜ ᱢᱩᱞ ᱩᱫᱽᱫᱮᱥᱚ ᱫᱚ ᱛᱟᱦᱮᱸᱠᱟᱱ ᱛᱟᱹᱠᱤᱱ ᱢᱮ ᱱᱚᱶᱟ ᱩᱭᱦᱟᱹᱨ ᱵᱷᱟᱵᱱᱟ ᱫᱚ ᱱᱚᱣᱟᱜᱮ ᱠᱮᱡᱤ ᱚᱣᱟᱱ ᱠᱷᱚᱱ ᱢᱟᱫᱽᱫᱷᱚᱢᱤᱠ ᱫᱷᱟᱵᱤᱡ ᱜᱤᱫᱽᱨᱟᱹ ᱠᱚ ᱯᱟᱲᱦᱟᱣ ᱫᱟᱲᱮᱭᱟᱜ ᱚᱱᱟ ᱞᱟᱹᱜᱤᱫ ᱟᱞᱮ ᱞᱮ ᱪᱤᱱᱛᱟᱼᱵᱷᱟᱵᱱᱟᱭᱟ ᱱᱚᱶᱟ ᱦᱚᱸ ᱠᱩᱨᱩᱢᱩᱴᱩ ᱪᱟᱞᱟᱜ ᱠᱟᱱ ᱛᱟᱞᱮᱭᱟ ᱢᱟᱱᱮ ᱡᱮᱢᱚᱱ ᱟᱥᱮᱠᱟ ᱟᱭᱥᱮᱠ ᱵᱟᱝᱞᱟ ᱵᱳᱨᱰ ᱥᱮ ᱡᱳᱜᱟᱡᱳᱜᱽ ᱦᱩᱭᱩᱜ ᱠᱟᱱ ᱛᱟᱞᱮᱭᱟ ᱟᱞᱮ ᱫᱚ ᱱᱚᱸᱰᱮ ᱫᱚ ᱥᱩᱫᱩ ᱥᱟᱱᱛᱟᱲᱤ ᱞᱮᱝᱜᱩᱭᱮᱡ ᱞᱮ ᱯᱟᱲᱦᱟᱣ ᱠᱚᱣᱟ ᱟᱨ ᱚᱞᱪᱤᱠᱤ ᱦᱚᱨᱚᱯᱷ ᱛᱮ ᱚᱞ ᱦᱩᱭᱩᱜ ᱠᱟᱱᱟ ᱚᱱᱟ ᱜᱮ ᱦᱩᱭᱩᱜ ᱠᱟᱱᱟ ᱵᱟᱝᱞᱟ ᱢᱟᱫᱽᱫᱷᱚᱢ ᱫᱚ ᱵᱟᱝ ᱥᱟᱱᱛᱟᱞᱤ ᱢᱟᱫᱽᱫᱷᱚᱢ ᱜᱮ ᱦᱩᱭᱩᱜᱼᱟ ᱢᱟᱥᱮ ᱜᱚᱴᱟᱞᱮ ᱞᱟᱜᱟᱣᱫᱟ